ᱚᱴᱚ ᱫᱟᱫᱟ ᱟᱹᱰᱤ ᱟᱭᱢᱟ ᱥᱟᱨᱦᱟᱣ ᱪᱮᱫᱟᱜ ᱥᱮ ᱱᱩᱱᱟᱹᱜ ᱧᱤᱫᱟᱹ ᱟᱢᱟᱜ ᱴᱚᱴᱚ ᱛᱮ ᱤᱧ ᱤᱧᱟᱹᱜ ᱚᱲᱟᱜ ᱛᱮ ᱱᱤᱨᱟᱹᱭ ᱛᱮ ᱥᱮᱴᱮᱨ ᱦᱚᱴᱚ ᱞᱟᱹᱜᱤᱫ ᱱᱩᱱᱟᱹᱜ ᱧᱤᱫᱟᱹ ᱤᱧ ᱪᱮᱛᱟᱱ ᱨᱮ ᱫᱟᱭᱟᱜ ᱞᱟᱹᱜᱤᱫ ᱟᱹᱰᱤ ᱟᱭᱢᱟ ᱥᱟᱨᱦᱟᱣ ᱱᱤᱛᱚᱜ ᱟᱢ ᱛᱤᱱᱟᱹᱜ ᱠᱟᱹᱣᱰᱤᱢ ᱦᱟᱛᱟᱣᱟ ᱞᱟᱹᱭ ᱟᱹᱧ ᱢᱮ ᱢᱟᱦᱟᱸ ᱛᱤᱱᱟᱹᱜ ᱜᱮᱢ ᱞᱟᱹᱭᱟ ᱮᱢ ᱞᱟᱹᱜᱤᱫ ᱨᱮᱵᱮᱱ ᱢᱤᱱᱟᱹᱧᱟ